ᱟᱹᱰᱤ ᱥᱚᱠᱛᱮ ᱤᱧ ᱦᱚᱸ ᱦᱚᱲᱟᱜ ᱧᱮᱞᱛᱮ ᱜᱮᱥ ᱤᱧ ᱵᱩᱠᱤᱝ ᱞᱮᱫᱟ ᱛᱟᱭᱚᱢ ᱛᱮᱢᱟᱧ ᱧᱮᱞᱮᱫ ᱠᱟᱱ ᱴᱟᱠᱟ ᱯᱚᱭᱥᱟ ᱦᱚᱸ ᱵᱟᱝ ᱠᱩᱞᱟᱹᱜ ᱠᱟᱱ ᱛᱤᱧ ᱟᱨ ᱤᱱᱠᱟᱹ ᱠᱟᱛᱮᱫ ᱜᱮ ᱠᱤᱪᱷᱩ ᱫᱤᱱᱤᱧ ᱫᱟᱠᱟ ᱩᱛᱩ ᱠᱮᱫᱟ ᱦᱚᱲ ᱠᱚᱣᱟᱜ ᱧᱮᱞ ᱧᱮᱞ ᱛᱮ ᱛᱟᱭᱚᱢ ᱛᱮᱢᱟ ᱨᱮᱸᱜᱮᱡ ᱦᱚᱲ ᱴᱟᱠᱟ ᱯᱚᱭᱥᱟ ᱵᱟᱹᱧ ᱠᱩᱞᱟᱹᱣ ᱫᱟᱲᱮᱭᱟᱜ ᱠᱟᱱ ᱟᱫᱚ ᱚᱱᱟ ᱠᱚ ᱵᱟᱹᱜᱤ ᱠᱟᱛᱮᱫ ᱤᱧᱦᱚᱸ ᱛᱟᱭᱱᱚᱢ ᱛᱮᱫᱚ ᱥᱟᱦᱟᱱ ᱛᱮᱜᱮ ᱯᱟᱞᱦᱟ ᱠᱚ ᱛᱮᱜᱮ ᱤᱱᱟᱹ ᱠᱚ ᱛᱮᱜᱮᱧ ᱫᱟᱠᱟ ᱩᱛᱩᱭᱟ ᱨᱮᱸᱜᱮᱡ ᱦᱚᱲ ᱯᱚᱭᱥᱟ ᱵᱟᱹᱧ ᱠᱩᱞᱟᱹᱣ ᱫᱟᱲᱮᱭᱟᱜ ᱠᱟᱱᱛᱮ ᱤᱱᱠᱟᱹ ᱵᱟᱲᱟᱭ ᱛᱮᱜᱮ ᱤᱧᱫᱚᱧ ᱵᱟᱹᱜᱤᱭᱟᱫᱟ ᱜᱮᱥ ᱫᱚ